ᱥᱟᱱᱛᱟᱞᱤ ᱯᱟᱹᱨᱥᱤ ᱪᱮᱛᱟᱱ ᱟᱹᱰᱤ ᱡᱳᱨ ᱟᱵᱚᱣᱟᱜ ᱪᱮᱞᱮᱧᱡᱽ ᱥᱟᱢᱟᱝ ᱫᱟᱯᱨᱟᱢ ᱠᱟᱱᱟ ᱢᱮᱱᱛᱤᱧ ᱢᱚᱱᱮᱭᱟ ᱪᱮᱫᱟᱜ ᱥᱮ ᱵᱤᱵᱷᱤᱱᱱᱚ ᱡᱟᱭᱜᱟᱨᱮ ᱟᱫᱟᱞᱚᱛ ᱨᱮ ᱵᱞᱚᱠ ᱵᱟᱜᱽᱢᱩᱱᱰᱤ ᱨᱮ ᱱᱤᱡᱮ ᱵᱞᱚᱠ ᱥᱮ ᱰᱤᱥᱴᱨᱤᱠ ᱨᱮ ᱟᱹᱰᱤ ᱟᱹᱰᱤ ᱡᱟᱭᱜᱟᱨᱮ ᱱᱚᱝᱠᱟ ᱡᱟᱦᱟᱱᱟᱜ ᱚᱵᱷᱤᱡᱳᱜᱽ ᱥᱮ ᱟᱵᱚᱣᱟᱜ ᱡᱟᱦᱟᱱ ᱢᱤᱫᱴᱤᱡ ᱪᱤᱴᱷᱤ ᱟᱠᱟᱨ ᱨᱮ ᱵᱚᱱ ᱥᱮᱴᱮᱨᱚᱜ ᱠᱟᱱᱟ ᱩᱱ ᱡᱚᱠᱷᱚᱡ ᱢᱟᱱᱮ ᱮᱴᱟᱜ ᱪᱷᱟᱹᱛᱤᱠᱟᱜ ᱯᱟᱹᱨᱥᱤᱛᱮ ᱟᱵᱚ ᱚᱞ ᱠᱟᱛᱮᱫ ᱚᱸᱰᱮ ᱥᱮᱴᱮᱨᱚᱜ ᱞᱟᱜᱟᱣᱮᱫ ᱵᱚᱱᱟ ᱟᱨ ᱚᱱᱟ ᱥᱮᱴᱮᱨ ᱠᱟᱛᱮᱜ ᱦᱚᱸ ᱮᱴᱟᱜ ᱪᱷᱟᱹᱛᱤᱠ ᱠᱚᱜᱮ ᱚᱯᱷᱤᱥ ᱟᱫᱟᱞᱚᱛ ᱠᱚᱨᱮ ᱠᱚ ᱛᱟᱦᱮᱱ ᱠᱟᱱᱟ ᱟᱵᱚᱣᱟᱜ ᱡᱟᱦᱟᱸ ᱨᱚᱲ ᱨᱮᱱᱟᱜ ᱡᱚᱥ ᱚᱱᱟ ᱮᱯᱷᱮᱠᱴ ᱛᱤᱸᱜᱩᱱ ᱠᱟᱱᱟ ᱢᱮᱱᱫᱚ ᱟᱵᱚᱨᱤᱡ ᱥᱟᱱᱛᱟᱲᱤ ᱯᱟᱹᱨᱥᱤᱭᱟᱱ ᱦᱚᱲ ᱡᱩᱫᱤ ᱢᱤᱫᱴᱤᱡ ᱚᱯᱷᱤᱥᱟᱨ ᱥᱮ ᱚᱱᱟ ᱡᱟᱭᱜᱟᱨᱮ ᱢᱤᱫᱴᱤᱡ ᱠᱟᱹᱢᱤᱭᱮ ᱛᱟᱦᱮᱸ ᱠᱚᱜᱼᱟ ᱛᱚᱵᱮ ᱠᱷᱟᱱ ᱟᱵᱚᱣᱟᱜ ᱯᱟᱹᱨᱥᱤ ᱛᱮ ᱥᱮ ᱟᱵᱚᱣᱟᱜ ᱨᱚᱲ ᱛᱮᱵᱚᱱ ᱵᱩᱡᱷᱟᱹᱣ ᱦᱚᱪᱚ ᱫᱟᱲᱮᱭᱭᱟ ᱪᱟᱬ ᱜᱮᱵᱚᱱ ᱵᱩᱡᱷᱟᱹᱣ ᱦᱚᱪᱚ ᱫᱟᱲᱮᱭᱟᱭᱟ ᱟᱨ ᱮᱴᱟᱜ ᱪᱷᱟᱹᱛᱤᱠ ᱴᱷᱮᱱ ᱵᱚᱱ ᱚᱯᱷᱤᱥ ᱟᱫᱟᱞᱚᱛ ᱵᱚᱱ ᱥᱮᱴᱮᱨᱚᱜ ᱠᱟᱱᱟ ᱟᱵᱚᱣᱟᱜ ᱨᱚᱲ ᱛᱮᱦᱚᱸ ᱮᱠᱴᱩ ᱟᱞᱟᱫᱟ ᱵᱟᱝᱠᱚ ᱵᱩᱡᱷᱟᱹᱣ ᱦᱚᱫᱽ ᱫᱟᱲᱮᱭᱟᱜ ᱠᱟᱱᱟ ᱥᱮ ᱟᱵᱚᱣᱟᱜ ᱚᱱᱟ ᱡᱟᱦᱟᱸ ᱛᱮᱫ ᱵᱚᱱ ᱚᱵᱷᱤᱡᱳᱜᱽᱫᱟ ᱚᱱᱟᱦᱚᱸ ᱵᱟᱝᱠᱚ ᱠᱟᱹᱢᱤᱦᱚᱫ ᱛᱟᱵᱚᱱᱟ ᱱᱤᱝᱠᱟᱹ ᱠᱟᱛᱮᱜ ᱡᱮ ᱟᱵᱚ ᱡᱩᱫᱤ ᱱᱚᱣᱟ ᱥᱟᱱᱛᱟᱞᱤ ᱯᱟᱹᱨᱥᱤ ᱪᱮᱛᱟᱱ ᱟᱹᱰᱤ ᱪᱮᱞᱮᱧᱡᱽ ᱟᱠᱟᱨᱼᱨᱮ ᱡᱩᱫᱤ ᱚᱯᱷᱤᱥ ᱟᱫᱟᱞᱚᱛ ᱨᱮᱵᱚᱱ ᱠᱟᱹᱢᱤ ᱫᱟᱲᱮᱭᱟᱜᱼᱟ ᱥᱮ ᱠᱟᱹᱢᱤ ᱦᱚᱲᱵᱚᱱ ᱡᱚᱴᱟᱣ ᱫᱟᱲᱮᱭᱟᱠᱚᱣᱟ ᱟᱵᱚᱣᱟᱜ ᱞᱮᱠᱟᱛᱮ ᱛᱟᱦᱚᱞᱮᱠᱷᱟᱱ ᱟᱵᱚᱣᱟᱜ ᱟᱸᱡᱷᱟᱴ ᱠᱚᱦᱚᱸ ᱪᱟᱬᱮ ᱛᱮᱜᱮ ᱥᱩᱥᱟᱹᱨᱚᱜᱼᱟ ᱢᱮᱱᱛᱮ ᱤᱧ ᱢᱚᱱᱮᱭᱟ ᱥᱮ ᱟᱵᱚᱣᱟᱜ ᱠᱟᱹᱢᱤ ᱦᱩᱭᱩᱜ ᱛᱟᱵᱚᱱᱟ